ᱵᱟᱡᱟᱨ ᱨᱮᱭᱟᱜ ᱨᱮᱰᱤᱢᱮᱰ ᱠᱤᱪᱨᱤᱡ ᱫᱚ ᱰᱚᱡᱚᱱ ᱦᱤᱥᱟᱵᱽ ᱠᱚ ᱡᱚᱢᱟ ᱦᱚ ᱥᱤ ᱨᱚᱠᱚᱢ ᱵᱟᱠᱚ ᱫᱚᱦᱚᱭᱟ ᱯᱷᱟᱥᱟᱣ ᱜᱮ ᱛᱟᱦᱮᱱᱟ ᱴᱮᱠᱥᱩᱭ ᱦᱚᱸ ᱵᱷᱟᱜᱮ ᱵᱟᱝ ᱴᱮᱠᱥᱩᱭᱟ ᱟᱨ ᱚᱲᱟᱜ ᱨᱮ ᱡᱟᱦᱟᱸᱢ ᱵᱮᱱᱟᱣᱟ ᱚᱱᱟ ᱫᱚ ᱩᱱᱟᱹᱜ ᱰᱚᱡᱚᱱ ᱰᱚᱡᱚᱱ ᱫᱚ ᱵᱟᱢ ᱥᱤᱞᱟᱭᱟ ᱛᱚ ᱛᱚ ᱚᱱᱟ ᱫᱚ ᱢᱟᱯ ᱠᱟᱛᱮ ᱵᱮᱥ ᱴᱷᱤᱠᱮᱢ ᱧᱮᱞᱟ ᱦᱟᱱᱛᱮ ᱱᱷᱟᱛᱮ ᱛᱟᱛᱮ ᱢᱚᱱᱮᱢ ᱥᱮᱞᱟᱭᱟ ᱢᱟᱱᱮ ᱵᱮᱥ ᱴᱷᱤᱠ ᱮᱢ ᱥᱮᱞᱟᱭᱟ ᱢᱟᱯ ᱦᱚ ᱵᱷᱟᱜᱮ ᱴᱷᱤᱠ ᱛᱟᱦᱮᱱᱟ ᱥᱮᱞᱟᱭ ᱛᱮᱫ ᱦᱚᱸ ᱴᱤᱠᱥ ᱦᱩᱭᱩᱜᱼᱟ ᱚᱲᱮᱡ ᱦᱚᱸ ᱛᱟᱲᱟ ᱛᱟᱹᱲᱤ ᱵᱟᱝ ᱚᱲᱮᱡᱚᱜᱼᱟ ᱱᱚᱣᱟ ᱦᱚᱛᱮᱛᱮ ᱜᱮ ᱚᱱᱟ ᱵᱟᱡᱟᱨ ᱨᱮᱱᱟᱜ ᱨᱮᱰᱤᱢᱮᱰ ᱠᱤᱪᱨᱤᱡ ᱵᱟᱫᱽ ᱛᱮ ᱚᱲᱟᱜ ᱨᱮ ᱡᱟᱦᱟᱢ ᱜᱟᱞᱟᱝᱼᱟ ᱥᱮ ᱥᱮᱞᱟᱭᱟ ᱚᱱᱟ ᱠᱤᱪᱨᱤᱡ ᱜᱮ ᱠᱚ ᱠᱩᱥᱤᱭᱟᱜᱼᱟ